ᱱᱤᱭᱟᱹ ᱮᱫᱟᱱᱤᱝ ᱡᱩᱜᱽ ᱨᱮ ᱵᱳᱭᱜᱟᱱᱤᱠ ᱫᱚ ᱱᱚᱠᱟᱱ ᱜᱚᱲᱚᱭ ᱮᱢᱚᱜ ᱠᱟᱱᱟ ᱢᱟᱱᱮ ᱥᱟᱢᱚᱱ ᱱᱟᱢᱟᱜ ᱞᱮᱠᱟᱛᱮ ᱮᱠᱫᱚᱢ ᱱᱤᱛᱚ ᱱᱟᱯᱟᱭ ᱪᱤᱠᱤᱛᱥᱟᱭ ᱮᱢᱚᱜ ᱠᱟᱱᱟ ᱡᱮ ᱚᱱᱟ ᱪᱤᱠᱤᱛᱥᱟᱭ ᱮᱢᱟᱢ ᱠᱷᱟᱡ ᱱᱤᱥᱪᱚᱭ ᱦᱚᱲᱮᱢ ᱢᱚᱡᱚᱜ ᱜᱮᱭᱟ ᱚᱱᱟ ᱞᱮᱠᱟᱛᱮ ᱵᱤᱜᱽᱜᱟᱱ ᱫᱚ ᱟᱹᱰᱤ ᱟᱹᱰᱤ ᱱᱟᱯᱟᱭᱟ ᱟᱨ ᱚᱱᱟ ᱵᱤᱜᱟᱱ ᱠᱟᱛᱷᱟ ᱨᱮᱭᱟᱜ ᱚᱨᱛᱷᱚ ᱫᱚ ᱦᱩᱭᱩᱜ ᱠᱟᱱᱟ ᱵᱤᱥᱮᱥ ᱜᱮᱭᱟᱱ ᱵᱤᱥᱮᱥ ᱜᱮᱭᱟᱱ ᱞᱮᱠᱟᱛᱮ ᱟᱹᱰᱤ ᱞᱮᱠᱟ ᱢᱚᱡᱮᱫ ᱵᱚᱱᱟ ᱟᱨ ᱥᱮ ᱱᱟᱯᱟᱭᱮᱫ ᱵᱚᱱᱟ ᱚᱱᱟ ᱞᱮᱠᱟᱛᱮ ᱠᱟᱹᱢᱤ ᱦᱚᱨᱟ ᱫᱚ ᱟᱹᱰᱤ ᱟᱹᱰᱤ ᱜᱮ ᱞᱟᱦᱟ ᱪᱟᱞᱟᱣ ᱟᱠᱟᱱ ᱛᱟᱭᱟ ᱟᱨᱮ ᱵᱟᱧᱪᱟᱭᱮᱫ ᱵᱚᱱᱟ ᱱᱚᱣᱟ ᱢᱚᱦᱟᱢᱟᱹᱨᱤ ᱨᱮ ᱥᱟᱱᱟᱢ ᱠᱚ ᱡᱤᱵ ᱡᱤᱭᱟᱹᱞᱤ ᱠᱚᱦᱚᱸ ᱵᱟᱧᱪᱟᱣ ᱢᱮᱱᱟᱜ ᱠᱚᱣᱟ ᱟᱨ ᱛᱟᱦᱮᱸᱱᱟ